ᱦᱮᱸ ᱦᱮᱞᱳ ᱦᱮᱸ ᱤᱧᱫᱚ ᱱᱚᱛᱮ ᱱᱚᱞᱦᱟᱴᱤ ᱥᱮᱫ ᱠᱷᱚᱱᱤᱧ ᱨᱚᱲᱫᱟ ᱥᱩᱥᱟᱹᱨᱤᱭᱟᱹ ᱤᱭᱟᱹ ᱠᱟᱹᱱᱟᱹᱧ ᱟᱫᱚ ᱯᱟᱠᱩᱲ ᱡᱮᱞᱟ ᱨᱮᱱᱟᱜ ᱠᱷᱚᱵᱚᱨ ᱦᱟᱛᱟᱣ ᱥᱟᱱᱟᱭᱮᱫᱤᱧᱟ ᱵᱚᱞᱮ ᱦᱮᱸ ᱯᱟᱠᱩᱲ ᱡᱮᱞᱟ ᱨᱮᱱ ᱦᱚᱲ ᱪᱮᱫ ᱪᱮᱫ ᱡᱚᱢ ᱧᱩᱭᱟ ᱡᱟᱹᱥᱛᱤ ᱠᱟᱭᱛᱮ ᱦᱮᱸ ᱜᱩᱦᱩᱢ ᱯᱤᱴᱷᱟᱹ ᱠᱚ ᱵᱟᱝ ᱟᱨ ᱵᱟᱯᱞᱟ ᱥᱚᱢᱚᱭ ᱠᱚᱨᱮ ᱪᱮᱫ ᱞᱮᱠᱟ ᱩᱛᱩ ᱫᱟᱠᱟ ᱠᱟᱛᱮᱫ ᱯᱮ ᱡᱚᱢᱟ ᱦᱮᱸ ᱟᱨ ᱯᱟᱹᱠᱩᱲ ᱡᱮᱞᱟ ᱨᱮᱫᱚ ᱡᱟᱹᱥᱛᱤ ᱠᱟᱭᱛᱮ ᱫᱟᱠᱟ ᱜᱮ ᱰᱷᱮᱨ ᱠᱚ ᱡᱚᱢᱟ ᱡᱟᱦᱟᱱᱟᱜ ᱨᱩᱴᱤ ᱠᱚᱫᱚ ᱰᱷᱮᱨ ᱵᱟᱠᱚ ᱡᱚᱢᱟ ᱵᱟᱝ ᱦᱮᱸ ᱪᱮᱫᱟᱜ ᱮᱱᱛᱮᱫ ᱚᱱᱛᱮ ᱮᱠᱮᱱ ᱪᱟᱥᱚᱜ ᱦᱚᱲ ᱢᱮᱱᱟᱜ ᱠᱚᱣᱟ ᱪᱟᱹᱥᱤ ᱦᱮᱸ ᱱᱟᱪᱟᱨ ᱦᱚᱲ ᱢᱮᱱᱟᱜ ᱠᱚᱣᱟ ᱡᱟᱹᱥᱛᱤ ᱠᱚ ᱠᱟᱹᱢᱤᱭᱟᱹ ᱠᱷᱟᱴᱟᱜ ᱟᱠᱚ ᱚᱱᱟᱛᱮ ᱫᱟᱠᱟᱜᱮ ᱰᱷᱮᱨ ᱠᱚ ᱡᱚᱢᱟ ᱵᱟᱝ ᱦᱮᱸ ᱡᱚᱢᱼᱧᱩ ᱨᱮᱫᱚ ᱦᱟᱹᱨᱭᱟᱹᱲ ᱥᱚᱵᱽᱡᱤ ᱜᱮ ᱡᱟᱹᱥᱛᱤ ᱠᱚ ᱡᱚᱢᱟ ᱵᱚᱞᱮ ᱡᱟ ᱟᱹᱛᱩ ᱨᱮᱠᱚ ᱪᱟᱥᱵᱟᱥᱟ ᱚᱱᱟᱜᱮ ᱰᱷᱮᱨ ᱫᱚᱠᱚ ᱡᱚᱢᱟ ᱵᱟᱡᱟᱨ ᱠᱷᱚᱱᱫᱚ ᱵᱟᱠᱚ ᱟᱹᱜᱩᱭᱟ ᱰᱷᱮᱨ ᱫᱚ ᱦᱮᱸ ᱟᱹᱛᱩ ᱦᱟᱹᱴᱭᱟᱹ ᱠᱚᱨᱮᱱᱟᱜ ᱪᱟᱥ ᱠᱚ ᱠᱤᱨᱤᱧ ᱟᱹᱜᱩᱭᱟ ᱵᱟᱝ ᱦᱚᱲ ᱠᱚ ᱡᱚᱢᱟ ᱦᱮᱸ ᱵᱚᱞᱮ ᱚᱱᱟᱜᱮ ᱪᱟᱥᱚᱜ ᱵᱟᱨᱮᱛᱮ ᱦᱮᱱᱟᱜ ᱠᱚᱣᱟ ᱡᱚᱢᱼᱧᱩ ᱵᱟᱨᱮ ᱛᱮᱱᱟᱜ ᱵᱟᱰᱟᱭ ᱥᱟᱱᱟᱭᱮᱫᱤᱧ ᱠᱟᱱ ᱛᱟᱦᱮᱱᱟ ᱟᱫᱚ ᱚᱱᱟᱛᱤᱧ ᱠᱩᱞᱤᱭᱮᱫ ᱢᱮᱭᱟ ᱦᱮᱸ ᱴᱷᱤᱠ ᱜᱮᱭᱟ ᱛᱚᱵᱮ ᱢᱟ ᱮᱱᱠᱟ ᱜᱮᱞᱟᱝ ᱨᱚᱲᱟ